ᱢᱟᱪᱮᱫ ᱠᱚ ᱤᱛᱩᱱ ᱟᱥᱲᱟ ᱨᱮ ᱮᱸᱜ ᱡᱟᱦᱟᱸ ᱠᱚ ᱫᱩᱨᱤᱵᱽ ᱥᱮ ᱢᱩᱥᱠᱤᱞᱟᱱ ᱡᱟᱦᱟᱸ ᱠᱚ ᱮᱸᱜ ᱵᱚᱞᱮ ᱡᱟᱦᱟᱸ ᱠᱚ ᱚᱥᱩᱵᱤᱫᱟ ᱦᱩᱭᱩᱜ ᱠᱟᱱᱟ ᱱᱚᱣᱟ ᱫᱚ ᱢᱮᱢᱮᱱ ᱜᱟᱱᱚᱜᱼᱟ ᱟᱹᱰᱤ ᱟᱭᱢᱟ ᱜᱮᱭᱟ ᱪᱮᱫᱟᱜ ᱵᱟᱝ ᱚᱞᱚᱜ ᱯᱟᱲᱦᱟᱜ ᱨᱮ ᱡᱟᱦᱟᱸ ᱜᱤᱫᱽᱨᱟᱹ ᱠᱚ ᱡᱟᱦᱟᱸ ᱜᱟᱛᱟᱠ ᱨᱮᱱ ᱜᱤᱫᱽᱨᱟᱹ ᱟᱵᱚ ᱱᱚᱣᱟ ᱠᱚᱨᱮ ᱠᱚ ᱦᱤᱡᱩᱜ ᱠᱟᱱᱟ ᱩᱱᱩ ᱠᱚᱣᱟᱜ ᱡᱚᱢᱼᱧᱩ ᱜᱮ ᱴᱷᱤᱠ ᱢᱚᱛᱚ ᱵᱟᱝ ᱠᱩᱞᱟᱹᱜᱼᱟ ᱚᱱᱟᱛᱮ ᱤᱥᱠᱩᱞ ᱨᱮᱱᱟᱜ ᱯᱩᱛᱷᱤᱼᱯᱚᱛᱚᱵ ᱥᱮ ᱟᱨᱚ ᱡᱤᱱᱤᱥ ᱚᱱᱟ ᱠᱚ ᱚᱱᱟ ᱥᱟᱵ ᱫᱚᱦᱚ ᱦᱚᱸ ᱢᱩᱥᱠᱤᱞ ᱜᱮᱭᱟ ᱟᱨ ᱚᱱᱟ ᱠᱷᱟᱹᱛᱤᱨ ᱛᱮ ᱩᱱᱠᱩ ᱫᱚ ᱱᱚᱣᱟ ᱜᱟᱛᱟᱠ ᱨᱮᱱ ᱜᱤᱫᱽᱨᱟᱹ ᱫᱚ ᱟᱛᱳ ᱴᱚᱞᱟ ᱯᱚᱨᱚᱵᱽ ᱯᱟᱞᱤ ᱮᱛᱚ ᱡᱟᱥᱛᱤ ᱜᱮᱭᱟ ᱚᱱᱟ ᱠᱚ ᱵᱟᱹᱜᱤ ᱠᱟᱛᱮ ᱥᱮ ᱚᱱᱟ ᱠᱚ ᱵᱟᱫ ᱠᱟᱛᱮ ᱤᱥᱠᱩᱞ ᱛᱮ ᱥᱮ ᱵᱚᱞᱮ ᱤᱛᱩᱱ ᱟᱥᱲᱟ ᱛᱮ ᱦᱤᱡᱩᱜ ᱥᱮᱴᱮᱨ ᱨᱮᱱᱟᱜ ᱚᱠᱛᱚ ᱦᱚᱸ ᱟᱹᱰᱤ ᱠᱤᱢ ᱜᱮᱛᱟ ᱠᱚᱣᱟ ᱚᱱᱟ ᱠᱷᱟᱹᱛᱤᱨ ᱛᱮ ᱱᱮᱛᱟᱨ ᱫᱚ ᱠᱤᱱᱛᱩ ᱚᱱᱟ ᱦᱚᱸ ᱟᱸᱜᱚᱡᱽ ᱨᱮᱱᱟᱜ ᱡᱟᱹᱨᱩᱲ ᱠᱟᱱᱟ ᱠᱷᱟᱹᱞᱤ ᱤᱥᱠᱩᱞ ᱢᱚᱛᱚᱡ ᱠᱟᱛᱮ ᱜᱤᱫᱽᱨᱟᱹ ᱫᱚ ᱚᱞᱚᱜ ᱯᱟᱲᱦᱟᱜ ᱫᱚ ᱵᱟᱝ ᱥᱮᱬᱟᱜᱼᱟ ᱪᱮᱫᱟᱜ ᱵᱟᱝ ᱱᱚᱣᱟ ᱫᱚ ᱟᱵᱚ ᱥᱚᱢᱟᱡᱽ ᱨᱮᱱ ᱪᱮᱛᱚᱱᱟᱱ ᱦᱚᱲ ᱠᱚᱦᱚᱸ ᱟᱹᱰᱤ ᱩᱛᱟᱹᱨ ᱜᱮ ᱪᱤᱱᱛᱟᱹ ᱦᱚᱸ ᱦᱩᱭᱩᱜ ᱛᱟᱠᱚᱣᱟ